ᱥᱮᱪᱮᱫ ᱞᱮᱠᱟᱛᱮ ᱴᱷᱟᱹᱣᱠᱟᱹ ᱞᱟᱠᱪᱟᱨ ᱥᱚᱲᱠᱚ ᱮᱥᱮᱨᱮᱜ ᱠᱟᱱᱟ ᱟᱨ ᱟᱵᱚᱣᱟᱜ ᱞᱟᱠᱪᱟᱨ ᱫᱚ ᱥᱮᱪᱮᱫ ᱞᱮᱠᱟᱛᱮ ᱱᱚᱰᱮ ᱟᱹᱰᱤᱜᱟᱱ ᱮᱥᱮᱨ ᱟᱠᱟᱱᱟ ᱡᱟᱦᱟᱸ ᱞᱮᱠᱟ ᱮᱱᱮᱡ ᱥᱮᱨᱮᱧ ᱠᱚ ᱥᱮᱪᱮᱫ ᱡᱩᱜᱽ ᱨᱮ ᱢᱳᱴᱟᱢᱩᱴᱤ ᱟᱹᱰᱤ ᱜᱟᱱ ᱮᱥᱮᱨ ᱡᱟᱣᱨᱟᱣᱟ ᱟᱠᱟᱱᱟ ᱵᱚᱸᱜᱟᱼᱵᱳᱨᱳ ᱠᱚᱦᱚᱸ ᱱᱤᱛᱚᱜ ᱫᱚ ᱢᱚᱡᱽ ᱥᱟᱺᱦᱤᱡ ᱯᱟᱹᱦᱤᱞ ᱞᱮᱠᱟ ᱵᱟᱵᱚᱱ ᱫᱮᱵᱟ ᱥᱮᱵᱟᱭᱮᱫ ᱠᱚᱣᱟ ᱪᱮ ᱟᱵᱚ ᱵᱷᱤᱛᱟᱹᱨ ᱨᱮ ᱵᱚᱸᱜᱟ ᱞᱟᱹᱜᱤᱫ ᱦᱟᱺᱰᱤ ᱫᱚᱦᱚ ᱦᱚᱸ ᱢᱤᱫᱴᱟᱝ ᱢᱤᱫᱴᱟᱝ ᱠᱩᱲᱤ ᱜᱤᱫᱽᱨᱟᱹ ᱪᱮ ᱜᱚᱜᱚ ᱦᱚᱲ ᱠᱚ ᱟᱭᱳ ᱦᱚᱲ ᱠᱚ ᱱᱚᱣᱟ ᱠᱚᱦᱚᱸ ᱵᱟᱝᱠᱚ ᱥᱮᱬᱟ ᱟᱠᱟᱜᱼᱟ ᱥᱮᱪᱮᱫ ᱡᱩᱜᱽ ᱨᱮ ᱱᱚᱣᱟ ᱠᱚᱫᱚ ᱵᱟᱹᱭ ᱵᱟᱹᱭ ᱛᱮ ᱮᱥᱮᱨᱚᱜ ᱠᱟᱱᱟ ᱟᱨ ᱚᱱᱟ ᱞᱮᱠᱟᱛᱮ ᱟᱹᱰᱤᱜᱟᱱ ᱱᱚᱝᱠᱟᱱ ᱠᱟᱹᱢᱤᱦᱚᱨᱟ ᱪᱮ ᱞᱟᱠᱪᱟᱨ ᱨᱮᱭᱟᱜ ᱨᱟᱭᱼᱨᱤᱛ ᱛᱟᱵᱚ ᱢᱮᱱᱟᱜᱼᱟ ᱚᱱᱟ ᱠᱚᱫᱚ ᱠᱟᱹᱡ ᱠᱟᱹᱡ ᱛᱮ ᱮᱥᱮᱨ ᱪᱟᱵᱟᱜ ᱠᱟᱱᱟ ᱥᱮᱪᱮᱫ ᱠᱷᱟᱹᱛᱤᱨ ᱟᱵᱚ ᱟᱵᱚᱣᱟᱜ ᱞᱟᱠᱪᱟᱨ ᱥᱮᱨᱮᱧ ᱪᱮ ᱞᱟᱠᱪᱟᱨ ᱮᱱᱮᱡ ᱚᱠᱚᱭ ᱦᱚᱸ ᱵᱟᱝ ᱠᱚ ᱥᱮᱬᱟ ᱫᱟᱲᱮᱭᱟᱜ ᱠᱟᱱᱟ ᱥᱮ ᱚᱞᱚᱜ ᱦᱚᱸ ᱯᱟᱲᱦᱟᱜ ᱦᱚᱸ ᱟᱵᱚᱣᱟᱜ ᱞᱟᱠᱪᱟᱨ ᱨᱮᱭᱟᱜ ᱠᱟᱹᱢᱤ ᱤᱥᱤᱱ ᱵᱟᱥᱟᱝ ᱵᱮᱵᱷᱟᱨ ᱱᱚᱣᱟ ᱠᱚᱫᱚ ᱜᱚᱜᱚ ᱦᱚᱲ ᱠᱚ ᱵᱟᱵᱟ ᱦᱚᱲ ᱠᱚ ᱥᱮᱪᱮᱫ ᱡᱩᱜᱽ ᱨᱮᱫᱚ ᱠᱚ ᱮᱥᱮᱨ ᱪᱟᱵᱟᱣ ᱟᱠᱟᱜᱼᱟ